ᱤᱧ ᱫᱚ ᱡᱮᱨᱮᱲ ᱯᱚᱛᱟᱣᱤᱧ ᱵᱟᱰᱟᱭᱟ ᱦᱟᱥᱟ ᱛᱮ ᱡᱮᱨᱮᱲ ᱞᱮᱱᱠᱷᱟᱱ ᱚᱸᱰᱮ ᱜᱩᱨᱤᱡ ᱛᱤᱧ ᱞᱩᱸᱰᱟᱹᱭᱟ ᱚᱱᱟ ᱨᱚᱦᱚᱲ ᱞᱮᱱ ᱠᱷᱟᱱ ᱟᱹᱰᱤ ᱞᱮᱠᱟᱱ ᱨᱚᱝ ᱦᱟᱥᱟ ᱟᱹᱜᱩ ᱠᱟᱛᱮᱱ ᱯᱟᱹᱲᱞᱟᱹᱠᱤᱧ ᱯᱚᱛᱟᱣᱟ ᱟᱨ ᱥᱟᱶᱛᱮ ᱛᱟᱞᱟ ᱠᱚᱨᱮ ᱵᱟᱦᱟ ᱠᱚᱦᱚᱧ ᱵᱮᱱᱟᱣᱟ